ᱤᱧᱫᱚ ᱚᱱᱚᱲᱦᱮ ᱚᱞᱨᱮ ᱦᱮᱣᱟ ᱢᱮᱱᱟᱜ ᱛᱤᱧᱟᱹ ᱟᱫᱚ ᱚᱱᱚᱲᱦᱮ ᱤᱧᱫᱚ ᱟᱸᱡᱚᱢ ᱡᱚᱝ ᱦᱚᱸ ᱢᱚᱡᱤᱧ ᱟᱸᱡᱚᱢᱟ ᱟᱨ ᱚᱞ ᱡᱚᱝ ᱦᱚᱸ ᱢᱚᱡᱽ ᱢᱤᱫ ᱫᱷᱟᱹᱣ ᱚᱞᱤᱧ ᱜᱟᱱᱟᱠᱟᱫ ᱠᱷᱟᱱ ᱢᱚᱡᱤᱧ ᱧᱮᱞᱟ ᱟᱫᱚ ᱚᱱᱚᱲᱦᱮ ᱢᱮᱱ ᱞᱮᱠᱷᱟᱱ ᱥᱟᱱᱛᱟᱲᱤ ᱚᱱᱚᱲᱦᱮᱜᱮ ᱢᱚᱡᱤᱧ ᱟᱸᱡᱚᱢᱟ ᱚᱱᱟᱫᱚ ᱟᱹᱰᱤ ᱪᱮᱨᱦᱟ ᱢᱚᱡᱽᱛᱮ ᱟᱸᱡᱚᱢᱚᱜᱼᱟ ᱟᱨ ᱠᱚᱢ ᱠᱟᱛᱷᱟᱛᱮ ᱟᱹᱰᱤᱢᱟᱨᱟᱝ ᱜᱟᱹᱦᱤᱨᱟᱜ ᱢᱤᱱᱤᱝ ᱥᱮ ᱢᱮᱱᱮᱫ ᱚᱰᱚᱠᱚᱜᱼᱟ ᱚᱱᱟᱛᱮ ᱚᱱᱚᱲᱦᱮ ᱫᱚ ᱟᱹᱰᱤᱜᱤᱧ ᱠᱩᱥᱤᱭᱟᱜᱼᱟ ᱚᱱᱚᱲᱦᱮ ᱟᱹᱰᱤᱜᱟᱱ ᱫᱚ ᱵᱟᱹᱧ ᱚᱞᱟᱠᱟᱜᱼᱟ ᱠᱚᱢᱜᱤᱧ ᱚᱞᱟᱠᱟᱜᱼᱟ ᱮᱱᱛᱮ ᱠᱟᱛᱮ ᱨᱮᱦᱚᱸ ᱢᱟᱱᱮ ᱚᱞ ᱠᱚᱨᱮᱱᱟᱜ ᱚᱠᱛᱚ ᱨᱮᱱᱟᱜ ᱚᱵᱷᱟᱵᱽ ᱠᱷᱟᱹᱛᱤᱨᱛᱮ ᱟᱹᱰᱤ ᱠᱚᱢ ᱜᱤᱧ ᱚᱞᱟᱠᱟᱜᱼᱟ ᱮᱱᱨᱮᱦᱚᱸ ᱚᱱᱚᱲᱦᱮ ᱚᱞ ᱫᱚ ᱟᱹᱰᱤᱜᱤᱧ ᱠᱩᱥᱤᱭᱟᱜᱼᱟ ᱨᱟᱹᱥᱠᱟᱹ ᱢᱮᱱᱟᱜᱼᱟ ᱟᱫᱚ ᱤᱧᱟᱹᱜ ᱠᱩᱠᱢᱩ ᱢᱮᱱᱟᱜᱼᱟ ᱦᱟᱯᱮᱱ ᱫᱤᱱ ᱨᱮ ᱢᱤᱫᱴᱟᱹᱝ ᱚᱱᱚᱲᱦᱤᱭᱟᱹᱧ ᱛᱮᱭᱟᱨᱚᱜ ᱢᱟ ᱵᱟᱲᱮ ᱚᱱᱟᱛᱮ ᱚᱱᱚᱲᱦᱮ ᱫᱚ ᱟᱹᱰᱤᱜᱤᱧ ᱠᱩᱥᱤᱭᱟᱜᱼᱟ ᱟᱨ ᱯᱟᱲᱦᱟᱣ ᱡᱚᱝ ᱟᱸᱡᱚᱢ ᱡᱚᱝᱛᱮᱦᱚᱸ ᱟᱹᱰᱤᱢᱚᱡᱽ ᱵᱩᱡᱷᱟᱹᱜᱼᱟ ᱥᱮ ᱟᱸᱡᱚᱢᱚᱜᱼᱟ ᱟᱫᱚ ᱚᱱᱟᱛᱮ ᱚᱱᱚᱲᱦᱮ ᱠᱚ ᱢᱟᱱᱮ ᱚᱱᱮ ᱢᱤᱫᱴᱟᱝ ᱡᱤᱣᱤ ᱨᱮᱱᱟᱜ ᱥᱮ ᱢᱟᱱᱮ ᱠᱚᱢ ᱠᱟᱛᱷᱟᱛᱮ ᱟᱹᱰᱤ ᱜᱟᱹᱦᱤᱨ ᱨᱮᱱᱟᱜ ᱠᱟᱛᱷᱟ ᱢᱮᱱᱚᱜᱚᱜᱼᱟ ᱟᱨ ᱚᱞᱦᱚᱸ ᱠᱚᱢᱜᱮ ᱚᱠᱛᱚᱭ ᱧᱟᱢᱟ ᱟᱨ ᱮᱦᱚᱵ ᱨᱮᱢᱟ ᱚᱱᱚᱲᱦᱮ ᱚᱞ ᱫᱚ ᱟᱸᱴ ᱜᱮᱭᱟ ᱫᱚ ᱢᱤᱫ ᱫᱷᱟᱹᱣ ᱦᱮᱣᱟ ᱞᱮᱱᱠᱷᱟᱱ ᱚᱱᱚᱲᱦᱮ ᱚᱞ ᱫᱚ ᱟᱹᱰᱤ ᱫᱚ ᱵᱟᱭ ᱟᱸᱴᱟ ᱟᱨ ᱢᱤᱫ ᱫᱷᱟᱹᱣ ᱦᱮᱣᱟ ᱞᱮᱱᱠᱷᱟᱱ ᱚᱱᱚᱲᱦᱮ ᱚᱞ ᱟᱹᱰᱤ ᱨᱟᱹᱥᱠᱟᱹ ᱵᱩᱡᱷᱟᱹᱣᱚᱜᱼᱟ